ᱢᱚᱬᱮ ᱜᱚᱴᱟᱝ ᱚᱱᱠᱟᱱ ᱢᱟᱦᱤᱛ ᱠᱚᱨᱮ ᱢᱤᱫ ᱱᱚᱢᱵᱚᱨ ᱢᱟᱹᱦᱤᱛ ᱫᱚ ᱦᱩᱭᱩᱜ ᱠᱟᱱᱟ ᱯᱮ ᱡᱟᱱᱩᱣᱟᱨᱤ ᱡᱟᱦᱟᱸ ᱢᱟᱦᱟ ᱢᱟᱹᱦᱤᱛᱨᱮ ᱟᱵᱚᱭᱤᱡ ᱢᱟᱨᱟᱝ ᱜᱚᱝᱠᱮ ᱡᱚᱭᱯᱟᱞ ᱥᱤᱝ ᱛᱤᱠᱤᱱᱟᱜ ᱡᱟᱱᱟᱢ ᱦᱩᱭ ᱞᱮᱱᱟ ᱚᱱᱟᱛᱮ ᱚᱱᱟ ᱢᱟᱦᱟ ᱫᱚᱵᱚᱱ ᱩᱭᱦᱟᱹᱨᱟ ᱥᱮᱵᱚᱱ ᱢᱟᱱᱟᱣᱟ ᱵᱟᱨ ᱱᱚᱢᱵᱚᱨ ᱢᱟᱹᱦᱤᱛ ᱫᱚ ᱦᱩᱭᱩᱜ ᱠᱟᱱᱟ ᱢᱤᱫ ᱜᱮᱞ ᱢᱤᱫ ᱯᱷᱟᱨᱣᱟᱨᱤ ᱡᱟᱦᱟᱸ ᱫᱚ ᱟᱵᱚ ᱵᱷᱟᱨᱚᱛ ᱫᱤᱥᱚᱢ ᱨᱤᱱᱤᱡ ᱟᱹᱫᱤᱵᱟᱹᱥᱤ ᱠᱚᱭᱤᱡ ᱮᱛᱚᱦᱚᱵ ᱦᱩᱞᱜᱟᱹᱨᱭᱟᱹ ᱵᱟᱵᱟ ᱛᱤᱞᱠᱟᱹ ᱢᱩᱨᱢᱩ ᱛᱟᱠᱤᱱᱟᱜ ᱡᱟᱱᱟᱢ ᱢᱟᱦᱟ ᱟᱨ ᱯᱮ ᱱᱚᱢᱵᱚᱨ ᱢᱟᱦᱤᱛ ᱫᱚ ᱦᱩᱭᱩᱜ ᱠᱟᱱᱟ ᱢᱤᱫᱜᱮᱞ ᱯᱩᱱ ᱮᱯᱨᱮᱞ ᱡᱟᱦᱟᱸ ᱫᱚ ᱟᱵᱚ ᱵᱷᱟᱨᱚᱛ ᱫᱤᱥᱚᱢ ᱨᱮᱱᱟᱜ ᱟᱹᱱᱼᱟᱹᱨᱤ ᱥᱚᱢᱵᱤᱫᱷᱟᱱ ᱠᱤᱱ ᱵᱮᱱᱟᱣ ᱠᱟᱫ ᱰᱟᱠᱴᱚᱨ ᱵᱷᱤᱢᱨᱟᱣ ᱟᱢᱵᱮᱛᱠᱚᱨ ᱜᱚᱢᱠᱮ ᱛᱤᱠᱤᱱᱟᱜ ᱡᱟᱱᱟᱢ ᱢᱟᱦᱟ ᱟᱨ ᱯᱩᱱᱟᱜ ᱢᱟᱹᱦᱤᱛ ᱫᱚ ᱦᱩᱭᱩᱜ ᱠᱟᱱᱟ ᱯᱮᱜᱮᱞ ᱡᱩᱱ ᱡᱟᱦᱟᱸ ᱫᱚ ᱦᱩᱞ ᱢᱟᱦᱟᱵᱚᱱ ᱢᱮᱱᱛᱮ ᱵᱚᱱ ᱢᱟᱱᱟᱣᱟ ᱟᱨ ᱢᱚᱬᱮᱭᱟᱜ ᱢᱟ ᱦᱤᱛ ᱫᱚ ᱦᱩᱭᱩᱜ ᱠᱟᱱᱟ ᱵᱟᱨᱜᱮᱞ ᱵᱟᱨ ᱰᱤᱥᱮᱢᱵᱚᱨ ᱡᱟᱦᱟᱸ ᱫᱚ ᱯᱟᱹᱨᱥᱤᱢᱟᱦᱟ ᱯᱟᱹᱨᱥᱤ ᱡᱤᱛᱠᱟᱹᱨ ᱢᱟᱦᱟ ᱢᱮᱱᱛᱮ ᱵᱚᱱ ᱢᱟᱱᱟᱣᱟ ᱡᱟᱦᱟᱸ ᱫᱚ ᱟᱵᱚᱣᱟᱜ ᱥᱚᱝᱵᱤᱫᱷᱟᱱ ᱨᱮᱱᱟᱜ ᱤᱨᱟᱹᱞ ᱟᱱᱟᱜ ᱫᱷᱟᱯᱨᱮ ᱟᱵᱚᱣᱟᱜ ᱥᱟᱱᱛᱟᱲᱤ ᱵᱷᱟᱥᱟ ᱥᱚᱝ ᱥᱮᱞᱮᱫ ᱞᱮᱱᱟ ᱚᱱᱟᱛᱮ ᱚᱱᱟ ᱢᱟᱦᱟ ᱫᱚ ᱩᱭᱦᱟᱹᱨ ᱫᱚᱦᱚ ᱠᱟᱛᱮ ᱵᱚᱱ ᱢᱟᱱᱟᱣᱟ ᱟᱨ ᱚᱱᱟ ᱠᱚ ᱢᱟᱦᱟ ᱨᱮ ᱠᱤᱪᱷᱩ ᱩᱱᱠᱩ ᱠᱚᱦᱚᱸᱵᱚᱱ ᱩᱭᱦᱟᱹᱨ ᱠᱚᱣᱟ ᱡᱟᱦᱟᱭ ᱠᱚ ᱚᱱᱟ ᱢᱟᱦᱟ ᱨᱮ ᱡᱟᱱᱟᱢ ᱞᱮᱱᱟ ᱠᱚ ᱥᱮ ᱚᱱᱟ ᱢᱟᱦᱟ ᱨᱮᱠᱚ ᱚᱱᱠᱟᱱ ᱠᱟᱢᱤ ᱠᱚ ᱠᱟᱢᱤ ᱞᱮᱜᱼᱟ ᱡᱟᱦᱟᱸ ᱟᱵᱚ ᱥᱚᱢᱟᱡᱽ ᱞᱟᱹᱜᱤᱫ ᱟᱹᱰᱤ ᱱᱟᱯᱟᱭ ᱦᱩᱭ ᱞᱮᱱᱟ